ᱤᱧᱟ ᱜ ᱢᱤᱫᱴᱮᱱ ᱱᱚᱝᱠᱟᱱ ᱚᱠᱛᱚ ᱵᱟᱨᱮᱛᱮ ᱤᱧ ᱞᱟᱹᱭᱮᱫᱟ ᱤᱧ ᱢᱤᱫ ᱡᱟᱭᱜᱟ ᱵᱷᱟᱲᱟᱧ ᱥᱮᱱ ᱟᱠᱟᱱ ᱛᱟᱦᱮᱸᱱᱟ ᱢᱮᱱᱠᱷᱟᱱ ᱤᱧᱟᱹᱜ ᱫᱩᱨ ᱵᱷᱟᱜᱚ ᱚᱱᱟ ᱡᱟᱦᱟᱸ ᱜᱟᱹᱰᱤᱧ ᱤᱫᱤ ᱟᱠᱟᱫ ᱛᱟᱦᱮᱸᱱᱟ ᱚᱱᱟ ᱜᱟᱹᱰᱤ ᱵᱷᱤᱛᱨᱤ ᱨᱮ ᱪᱟᱹᱵᱷᱤ ᱢᱟᱹᱧ ᱫᱚᱦᱚ ᱠᱟᱫ ᱟᱨ ᱵᱟᱨᱦᱮ ᱠᱷᱚᱱᱟᱜ ᱟᱸᱫᱷᱟ ᱛᱤᱧ ᱞᱚᱠ ᱠᱮᱫᱟ ᱢᱮᱱᱠᱷᱟᱱ ᱟᱹᱰᱤ ᱯᱟᱨᱤᱥᱟᱱ ᱨᱮᱧ ᱯᱟᱲᱟᱣ ᱮᱱᱟ ᱟᱹᱰᱤ ᱯᱟᱹᱨᱤᱥᱟᱱ ᱨᱮᱧ ᱯᱟᱲᱟᱣ ᱮᱱ ᱠᱷᱟᱱ ᱵᱟᱹᱧ ᱟᱴᱠᱟᱨ ᱫᱟᱲᱮᱭᱟᱜ ᱠᱟᱱ ᱪᱮᱫ ᱤᱧ ᱪᱮᱠᱟᱭᱟ ᱢᱮᱱᱛᱮ ᱢᱮᱱᱠᱷᱟᱱ ᱢᱤᱥᱛᱨᱤ ᱴᱷᱮᱱ ᱤᱧ ᱪᱟᱞᱟᱣ ᱮᱱᱟ ᱢᱤᱥᱛᱨᱤᱧ ᱞᱟᱹᱭ ᱵᱟᱲᱟ ᱟᱫ ᱠᱚᱣᱟ ᱢᱤᱥᱛᱨᱤ ᱠᱚ ᱞᱟᱹᱭ ᱟᱹᱧ ᱠᱟᱱᱟ ᱯᱩᱨᱟᱹ ᱜᱮᱴ ᱞᱟᱲᱟᱭ ᱦᱩᱭᱩᱜᱼᱟ ᱢᱮᱱᱠᱷᱟᱱ ᱤᱧᱫᱩᱧ ᱪᱤᱱᱛᱟᱹ ᱵᱷᱟᱵᱱᱟ ᱠᱮᱫᱟ ᱱᱚᱝᱠᱟ ᱠᱷᱟᱱ ᱢᱟ ᱟᱹᱰᱤ ᱟᱴ ᱠᱷᱚᱨᱪᱟ ᱯᱟᱲᱟᱣ ᱤᱧ ᱦᱟᱯᱳᱭ ᱮᱴᱟᱜ ᱟᱜ ᱟᱭᱰᱤᱭᱟᱧ ᱦᱟᱛᱟᱣ ᱞᱮᱜᱟ ᱞᱮᱜᱮ ᱢᱮᱱᱠᱷᱟᱱ ᱪᱟᱜ ᱮᱢ ᱢᱮᱱᱟ ᱤᱧ ᱨᱮᱱ ᱵᱩᱱᱫᱷᱩ ᱠᱚᱲᱟ ᱢᱤᱫᱴᱟᱝ ᱮ ᱛᱟᱦᱮᱸ ᱠᱟᱱᱟ ᱩᱱᱤ ᱫᱚ ᱧᱩᱛᱩᱢ ᱫᱚ ᱦᱩᱭᱩᱜ ᱠᱟᱱ ᱛᱟᱭᱟ ᱞᱚᱠᱷᱚᱱ ᱟᱫᱚ ᱞᱚᱠᱷᱚᱱ ᱤᱧ ᱯᱷᱳᱱ ᱟᱫᱮᱭᱟ ᱩᱱᱤ ᱤᱧ ᱟᱰᱤᱭᱟᱭ ᱮᱢᱟ ᱟᱫᱤᱧᱟ ᱚᱱᱟ ᱡᱟᱦᱟᱸ ᱜᱮᱴ ᱢᱮᱱᱟᱜ ᱟᱠᱟᱫ ᱚᱱᱟ ᱜᱮᱴ ᱥᱟᱭᱤᱴ ᱨᱮ ᱢᱤᱫᱴᱮᱱᱮ ᱦᱮᱸᱫᱮ ᱜᱮ ᱨᱚᱵᱟᱴ ᱞᱮᱠᱟ ᱢᱮᱱᱟᱜᱼᱟ ᱚᱱᱟᱢ ᱤᱥᱠᱩᱰᱟᱭᱵᱟᱨ ᱛᱮᱢ ᱪᱷᱟᱲᱟᱣ ᱞᱮᱠᱷᱟᱡ ᱵᱷᱤᱛᱨᱤ ᱨᱮ ᱢᱤᱫᱴᱮᱱ ᱞᱚᱠ ᱨᱮᱭᱟᱜ ᱥᱤᱥᱴᱮᱢ ᱧᱮᱞ ᱧᱟᱢᱚᱜᱼᱟ ᱚᱱᱟ ᱡᱩᱫᱤ ᱤᱥᱠᱩᱰᱟᱭᱵᱟᱨ ᱛᱮᱢ ᱯᱩᱥ ᱞᱮᱠᱷᱟᱡ ᱜᱮ ᱚᱱᱟ ᱞᱚᱠ ᱡᱷᱤᱡᱚᱜᱼᱟ ᱟᱫᱚ ᱤᱧ ᱦᱚᱸ ᱚᱱᱠᱟ ᱜᱮᱧ ᱠᱟᱹᱢᱤ ᱠᱮᱫᱟ ᱟᱨ ᱚᱱᱠᱟᱹᱧ ᱠᱟᱹᱢᱤ ᱠᱮᱫ ᱠᱷᱟᱡ ᱤᱧᱟ ᱜ ᱜᱮᱴ ᱦᱚᱸ ᱡᱷᱤᱡ ᱮᱱᱟ ᱟᱨ ᱤᱧᱟ ᱜ ᱠᱟᱹᱢᱤ ᱡᱚᱛᱚ ᱜᱤ ᱥᱟᱠᱥᱮᱥ ᱮᱱᱛᱤᱧᱟ